ᱟᱵᱚ ᱱᱚᱣᱟ ᱫᱤᱥᱚᱢᱨᱮ ᱦᱚᱲᱟᱜ ᱨᱚᱲᱫᱚ ᱟᱵᱚ ᱱᱚᱣᱟ ᱵᱷᱟᱥᱟᱫᱚ ᱟᱵᱚ ᱟᱹᱰᱤᱜᱟᱱ ᱦᱚᱲᱜᱮ ᱢᱮᱱᱟᱜ ᱠᱚᱣᱟ ᱡᱮ ᱟᱵᱚ ᱥᱟᱱᱛᱟᱲ ᱵᱷᱟᱥᱟ ᱦᱚᱲ ᱵᱷᱟᱥᱟ ᱵᱟᱫᱽ ᱠᱟᱛᱮᱫ ᱚᱠᱚᱭᱠᱚ ᱦᱚᱲᱫᱚ ᱚᱠᱚᱭᱫᱚ ᱵᱟᱡᱟᱨᱮ ᱠᱚ ᱛᱟᱦᱮᱱ ᱠᱟᱱᱟ ᱴᱟᱣᱩᱱ ᱨᱮᱠᱚ ᱛᱟᱦᱮᱱ ᱠᱟᱱᱟ ᱩᱝᱠᱚ ᱠᱚᱫᱚ ᱟᱵᱚᱣᱟᱜ ᱵᱷᱟᱥᱟ ᱟᱫ ᱠᱟᱛᱮᱫ ᱫᱤᱠᱩ ᱛᱟᱞᱟᱨᱮᱠᱚ ᱛᱟᱦᱮᱱ ᱠᱟᱱᱟ ᱫᱤᱠᱩᱛᱮᱠᱚ ᱨᱚᱲᱠᱚ ᱪᱮᱫᱼᱫᱟ ᱟᱵᱚᱣᱟᱜ ᱵᱷᱟᱥᱟᱫᱚ ᱠᱚ ᱦᱤᱲᱤᱧᱟ ᱵᱟᱹᱭ ᱵᱟᱹᱭᱛᱮ ᱫᱤᱠᱩ ᱥᱚᱸᱜᱮᱡ ᱠᱚ ᱢᱮᱥᱟᱜ ᱠᱟᱱᱟ ᱫᱤᱠᱩᱣᱟᱜ ᱨᱚᱲᱠᱚ ᱪᱮᱫᱼᱫᱟ ᱥᱟᱱᱛᱟᱞᱤ ᱨᱚᱲᱫᱚ ᱠᱚ ᱦᱤᱲᱤᱧᱫᱟ ᱚᱠᱚᱭᱫᱚ ᱤᱝᱞᱤᱥ ᱢᱮᱥᱟᱞᱠᱚ ᱨᱚᱲᱟ ᱚᱠᱚᱭᱫᱚ ᱵᱟᱝᱞᱟ ᱢᱮᱥᱟ ᱚᱠᱚᱭᱫᱚ ᱦᱤᱱᱫᱤ ᱢᱮᱥᱟ ᱚᱱᱟᱛᱮ ᱟᱵᱚᱣᱟᱜ ᱟᱨ ᱟᱵᱚᱣᱟᱜ ᱚᱞᱪᱤᱠᱤ ᱥᱠᱩᱞ ᱫᱚ ᱟᱹᱰᱤ ᱠᱚᱢᱜᱮ ᱢᱮᱱᱟᱜᱼᱟ ᱡᱮ ᱚᱱᱟ ᱠᱷᱟᱹᱛᱤᱨᱛᱮ ᱟᱵᱚᱫᱚ ᱵᱟᱵᱚᱱ ᱤᱭᱟᱹ ᱫᱟᱲᱮᱭᱟᱜ ᱠᱟᱱᱟ

ᱚᱱᱟ ᱵᱟᱠᱷᱟᱱᱛᱮ ᱤᱧᱫᱚᱧ ᱚᱱᱟ ᱵᱟᱠᱷᱟᱱᱛᱮ ᱤᱧᱫᱚ ᱟᱹᱰᱤ ᱫᱩᱠ ᱜᱤᱧ ᱟᱹᱭᱠᱟᱹᱣᱫᱟ ᱤᱥᱠᱩᱞ ᱠᱚᱞᱮᱡᱽ ᱚᱱᱟᱠᱚ ᱵᱟᱹᱱᱩᱜ ᱛᱟᱵᱚᱱᱟ ᱡᱟᱛᱮ ᱚᱱᱟᱠᱚ ᱦᱩᱭᱩᱜ ᱢᱟ ᱥᱠᱩᱞ ᱠᱚᱞᱮᱡᱽ ᱠᱚ ᱱᱚᱣᱟ ᱤᱭᱟᱹᱨᱮ ᱡᱟᱛᱮ ᱦᱩᱭᱩᱜ ᱢᱟ ᱱᱚᱣᱟ ᱟᱵᱚ ᱤᱭᱟᱹᱨᱮ ᱮᱱᱛᱮᱫ ᱦᱚᱲ ᱚᱞᱪᱤᱠᱤ ᱥᱠᱩᱞ ᱠᱚ ᱥᱮ ᱠᱚᱞᱮᱡᱽ ᱠᱚ ᱦᱩᱭᱞᱮᱱ ᱠᱷᱟᱱᱫᱚ ᱟᱹᱰᱤᱜᱤ ᱱᱟᱯᱟᱭᱟ ᱚᱱᱟᱠᱚ ᱦᱩᱭᱞᱮᱱ ᱠᱷᱟᱱᱫᱚ ᱟᱹᱰᱤ ᱢᱚᱡᱽ ᱡᱟᱛᱮ ᱟᱵᱚᱨᱮᱱ ᱜᱤᱫᱽᱨᱟᱹ ᱠᱚᱦᱚᱸ ᱥᱠᱩᱞ ᱠᱚ ᱡᱟᱛᱮᱠᱚ ᱪᱮᱫ ᱫᱷᱟᱲᱮᱜᱼᱟ ᱟᱵᱚᱨᱮᱱ ᱜᱤᱫᱽᱨᱟᱹᱠᱚ ᱚᱱᱟ ᱪᱮᱫ ᱞᱮᱠᱷᱟᱱᱠᱚ ᱦᱚᱲᱛᱮ ᱞᱟᱹᱴᱩ ᱞᱟᱹᱴᱩ ᱦᱚᱲᱠᱚ ᱵᱮᱱᱟᱜᱼᱟ ᱥᱮ ᱟᱹᱵᱚᱠᱚ ᱦᱚᱸ ᱜᱚᱜᱚᱦᱚᱲ ᱵᱟᱠᱚ ᱢᱚᱡ ᱵᱚᱱ ᱟᱹᱭᱠᱟᱹᱣᱟ ᱠᱩᱥᱤᱜᱮ ᱵᱚᱱ ᱟᱹᱭᱠᱟᱹᱣᱟ ᱚᱱᱟᱛᱮᱧ ᱢᱮᱱᱫᱟ ᱡᱟᱛᱮ ᱤᱧᱟᱹᱜ ᱢᱮᱱᱛᱮᱫᱚ ᱡᱟᱛᱮ ᱚᱱᱟᱠᱚ ᱚᱞᱪᱤᱠᱤ ᱥᱠᱩᱞ ᱥᱮᱫ ᱟᱵᱚᱦᱚᱸ ᱡᱟᱦᱟᱸ ᱛᱤᱱᱟᱹᱜ ᱫᱤᱠᱩ ᱛᱟᱞᱟᱨᱮᱵᱚᱱ ᱛᱟᱦᱮᱱ ᱥᱮ ᱥᱚᱦᱚᱨ ᱵᱟᱡᱟᱨ ᱨᱮᱵᱚᱱ ᱛᱟᱦᱮᱱ ᱟᱵᱚᱣᱟᱜ ᱨᱚᱲ ᱥᱮ ᱟᱵᱚ ᱵᱷᱟᱥᱟ ᱥᱮ ᱦᱚᱲ ᱵᱷᱟᱥᱟ ᱚᱱᱟᱠᱚ ᱵᱟᱵᱚᱱ ᱟᱫ ᱢᱟ ᱚᱱᱟ ᱠᱚᱵᱚᱱ ᱟᱫ ᱞᱮᱠᱷᱟᱱ ᱟᱵᱚᱣᱟᱜ ᱥᱟᱱᱛᱟᱞ ᱥᱚᱢᱟᱡᱽᱜᱮ ᱵᱚᱱ ᱰᱩᱵᱟᱹᱣᱟ ᱡᱟᱛᱮ ᱚᱱᱟᱠᱚ ᱵᱟᱝ ᱰᱩᱵᱟᱹᱣ ᱞᱟᱹᱜᱤᱫ ᱟᱵᱚᱫᱚ ᱡᱟᱛᱮ ᱟᱵᱚᱣᱟᱜ ᱨᱚᱲᱫᱚ ᱟᱞᱚᱵᱚ ᱟᱫ ᱢᱟ